ᱦᱮᱞᱳ ᱦᱳᱭ ᱤᱧ ᱫᱚ ᱡᱷᱟᱲᱜᱨᱟᱢ ᱡᱮᱞᱟ ᱨᱤᱱᱤᱡ ᱜᱤᱧ ᱞᱟᱹᱭᱮᱫᱼᱟ ᱤᱧᱟᱹᱜ ᱧᱩᱛᱩᱢ ᱫᱚ ᱯᱩᱨᱱᱚ ᱪᱚᱱᱫᱨᱚ ᱢᱟᱱᱰᱤ ᱟᱫᱚ ᱟᱞᱮ ᱢᱟ ᱠᱷᱮᱹᱞ ᱫᱚ ᱠᱷᱮᱹᱞ ᱜᱮᱭᱟᱞᱮ ᱡᱟᱦᱟᱸᱛᱤᱱᱟᱹᱜ ᱠᱷᱮᱞᱳᱸᱰ ᱠᱚ ᱢᱮᱱᱟᱜᱼᱟ ᱡᱮᱢᱚᱱ ᱡᱟᱹᱥᱛᱤ ᱠᱟᱭᱛᱮᱫᱚ ᱯᱷᱩᱴᱵᱚᱞ ᱜᱮᱞᱮ ᱠᱷᱮᱹᱞᱟ ᱟᱨ ᱠᱨᱤᱠᱮᱴ ᱦᱚᱸ ᱴᱩᱠᱴᱟᱠ ᱢᱟᱡᱷᱮ ᱢᱚᱫᱽᱫᱷᱮ ᱞᱮ ᱠᱷᱮᱹᱞ ᱵᱟᱲᱟᱭ ᱜᱮᱭᱟ

ᱦᱮᱸ ᱟᱞᱮᱨᱮᱱ ᱫᱚ ᱵᱷᱟᱜᱮ ᱵᱷᱟᱮ ᱯᱞᱮᱭᱟᱨ ᱠᱚᱜᱮ ᱢᱮᱱᱟᱜ ᱠᱚᱜᱮᱭᱟ ᱟᱫ ᱫᱚᱢᱮᱞᱮ ᱠᱷᱮᱹᱞ ᱵᱟᱲᱟᱭ ᱜᱮᱭᱟ ᱟᱨ ᱤᱧ ᱦᱩᱧ ᱠᱷᱮᱹᱞ ᱵᱟᱲᱟᱭ ᱜᱮᱭᱟ ᱟᱫᱚ ᱠᱤᱪᱷᱩ ᱫᱤᱱ ᱞᱮ ᱵᱚᱱᱫᱚ ᱦᱟᱛᱟᱲ ᱟᱠᱟᱜᱼᱟ ᱟᱫᱚ ᱟᱢ ᱡᱩᱫᱤᱢ ᱢᱮᱱᱮᱫ ᱠᱷᱟᱱ ᱡᱮ ᱟᱢ ᱠᱳᱪᱤᱝ ᱞᱮᱭᱟᱢ ᱛᱟᱞᱦᱮ ᱟᱞᱮ ᱞᱮ ᱨᱮᱵᱮᱱ ᱠᱟᱱ ᱜᱮᱭᱟ ᱡᱮᱦᱮᱛᱩ ᱱᱤᱛᱳᱜ ᱯᱷᱨᱤ ᱜᱮ ᱢᱮᱱᱟᱜ ᱞᱮᱭᱟ ᱟᱨᱠᱤ ᱟᱢᱟᱜ ᱠᱳᱪᱤᱝ ᱨᱮᱞᱮ ᱵᱷᱩᱛᱛᱤᱜᱼᱟ ᱟᱫᱚ ᱪᱮᱫᱞᱮᱠᱟ ᱛᱤᱥ ᱠᱷᱚᱱ ᱟᱫᱚ ᱠᱳᱪᱤᱝ ᱟᱢᱟᱜ ᱠᱳᱪᱤᱝ ᱨᱮᱞᱮ ᱡᱚᱭᱮᱱᱟ ᱚᱱᱟ ᱜᱮ ᱞᱟᱹᱭ ᱥᱟᱸᱜᱮᱭᱟᱞᱮ ᱢᱮ ᱴᱷᱤᱠ ᱜᱮᱭᱟ ᱛᱟᱦᱞᱮ ᱟᱢ ᱚᱠᱟᱞᱮᱠᱟᱢ ᱞᱟᱹᱭ ᱠᱮᱫ ᱚᱱᱠᱟ ᱜᱮᱞᱮ ᱪᱟᱞᱟᱜ ᱟᱞᱮ ᱟᱞᱮᱦᱚᱸ ᱴᱤᱢ ᱠᱚ ᱵᱷᱟᱜᱮ ᱵᱷᱟᱜᱮ ᱠᱚᱜᱮ ᱢᱮᱱᱟᱜ ᱠᱚᱜᱮᱭᱟ ᱟᱞᱮ ᱦᱚᱸ ᱚᱱᱟ ᱨᱮᱱ ᱚᱱᱟ ᱠᱷᱟᱱ ᱢᱟ ᱟᱨᱚ ᱵᱷᱟᱜᱮ ᱜᱮ ᱡᱚᱛᱚ ᱞᱮᱠᱟᱱᱟᱜ ᱥᱩᱵᱤᱫᱟ ᱮᱢᱟᱭᱟᱞᱮᱭᱟᱢ ᱜᱚᱲᱚᱢ ᱮᱢᱟᱞᱮ ᱠᱟᱱᱟ ᱱᱚᱣᱟ ᱠᱷᱮᱞᱳᱸᱰ ᱛᱮᱫᱚ ᱦᱚᱲᱢᱚ ᱡᱤᱣᱤ ᱦᱚᱸ ᱱᱟᱯᱟᱭ ᱫᱚᱦᱚᱭᱟᱭ ᱟᱹᱰᱤ ᱱᱟᱯᱟᱭᱮ ᱫᱚᱦᱚᱭᱟ ᱟᱨᱠᱤ ᱟᱪᱪᱷᱟ ᱴᱷᱤᱠ ᱜᱮᱭᱟ ᱟᱢᱟᱜ ᱢᱟᱦᱟ ᱢᱟᱹᱦᱤᱛ ᱨᱮᱜᱮᱞᱮ ᱪᱟᱞᱟᱜ ᱠᱟᱱᱟ ᱟᱢ ᱛᱤᱥᱮᱢ ᱱᱮᱰᱟ ᱜᱚᱴᱟᱜ ᱠᱟᱜᱼᱟ ᱤᱱ ᱫᱤᱱ ᱦᱤᱞᱳᱜ ᱜᱮᱞᱮ ᱪᱟᱞᱟᱜ ᱠᱟᱱᱟ ᱢᱟ ᱛᱟᱦᱞᱮ ᱱᱚᱣᱟ ᱠᱚ ᱠᱩᱠᱞᱤ ᱠᱷᱟᱹᱛᱤᱨ ᱟᱭᱢᱟ ᱥᱟᱨᱦᱟᱣ ᱥᱟᱶᱛᱮ ᱡᱚᱦᱟᱨ ᱦᱳᱭ ᱜᱚᱝᱠᱮ ᱴᱷᱤᱠ ᱜᱮᱭᱟ ᱡᱚᱦᱟᱨ